ᱤᱧᱟ ᱜ ᱞᱟᱠᱪᱟᱨ ᱨᱮ ᱟᱞᱯᱚᱱᱟ ᱮᱢ ᱢᱟᱹᱡᱷᱤ ᱛᱷᱟᱱ ᱪᱟᱞᱟᱜ ᱡᱟᱦᱮᱨ ᱛᱷᱟᱱ ᱪᱟᱞᱟᱜ ᱩᱯᱟᱹᱥ ᱛᱮ ᱛᱟᱦᱮᱱ ᱥᱮ ᱚᱱᱠᱟᱱ ᱟᱨᱦᱚᱸ ᱞᱟᱭᱼᱞᱟᱠᱪᱟᱨ ᱠᱚ ᱢᱮᱱᱟᱜᱼᱟ ᱚᱱᱟ ᱠᱚ ᱥᱟᱵ ᱫᱚᱦᱚ ᱠᱟᱛᱮ ᱤᱧᱟᱹᱜ ᱫᱷᱚᱨᱚᱢ ᱤᱧᱤᱧ ᱡᱤᱭᱟᱹᱲ ᱫᱚᱦᱚᱭᱟ ᱚᱱᱠᱟᱜᱮ ᱟᱭᱢᱟ ᱫᱷᱚᱨᱚᱢ ᱨᱮᱭᱟᱜ ᱱᱮᱭᱟᱢ ᱥᱮ ᱟᱹᱨᱤᱪᱟᱹᱞᱤ ᱦᱚᱸ ᱩᱱᱠᱩ ᱟᱠᱚᱣᱟᱜ ᱨᱟᱹᱭ ᱨᱤᱛ ᱥᱮ ᱟᱹᱨᱤᱪᱟᱹᱞᱤ ᱠᱚ ᱡᱤᱭᱟᱹᱲ ᱫᱚᱦᱚᱭ ᱢᱟ ᱚᱱᱟᱜᱮ ᱡᱷᱚᱛᱚ ᱦᱚᱲᱟᱜ ᱫᱷᱚᱨᱚᱢ ᱨᱮ ᱜᱩᱨᱩᱛᱚ ᱫᱚ